ᱟᱞᱮ ᱱᱚᱣᱟ ᱢᱟᱞᱫᱟ ᱰᱤᱥᱴᱤᱠ ᱨᱮ ᱟᱞᱮ ᱫᱚ ᱵᱚᱪᱷᱚᱨ ᱨᱮ ᱯᱮᱭᱟ ᱯᱷᱚᱥᱚᱞ ᱞᱮ ᱨᱟᱠᱟᱵᱟ ᱯᱟᱹᱦᱤᱞ ᱫᱚ ᱵᱚᱨᱥᱟ ᱡᱚᱠᱷᱚᱡ ᱦᱩᱲᱩᱞᱮ ᱨᱚᱦᱚᱭᱟ ᱟᱨ ᱢᱚᱡᱽ ᱛᱮ ᱡᱚᱫᱤ ᱵᱚᱨᱥᱟ ᱦᱩᱭ ᱞᱮᱱᱠᱷᱟᱡ ᱛᱟᱦᱚᱞᱮ ᱫᱚ ᱦᱩᱲᱩ ᱦᱩᱭᱩᱜᱼᱟ ᱢᱳᱴᱟᱢᱩᱴᱤ ᱟᱹᱰᱤ ᱵᱟᱹᱲᱤᱡ ᱫᱚ ᱵᱟᱝ ᱢᱳᱴᱟᱢᱩᱴᱤ ᱵᱷᱟᱞᱮ ᱜᱮ ᱦᱩᱭᱩᱜᱼᱟ ᱦᱩᱲᱩᱞᱮ ᱨᱚᱦᱚᱭᱟ ᱯᱨᱚᱛᱷᱚᱢ ᱫᱚᱞᱮ ᱥᱤᱭᱟ ᱥᱤ ᱠᱟᱛᱮᱫ ᱠᱷᱮᱛ ᱞᱮ ᱵᱮᱱᱟᱣᱟ ᱟᱨᱠᱤ ᱦᱩᱲᱩ ᱨᱚᱦᱚᱭ ᱞᱟᱹᱜᱤᱫ ᱯᱤᱰᱷᱟᱹ ᱠᱚᱞᱮ ᱟᱬᱮᱭᱟ ᱯᱤᱰᱷᱟᱹ ᱞᱮ ᱯᱤᱰᱷᱟᱹ ᱠᱚ ᱢᱟᱜᱟ ᱛᱟᱨᱯᱚᱨᱮ ᱠᱚ ᱦᱟᱥᱟ ᱠᱚ ᱞᱟᱫᱮᱭᱟ ᱦᱟᱥᱟ ᱞᱟᱫᱮ ᱠᱟᱛᱮᱫ ᱠᱚ ᱪᱟᱥᱼᱟ ᱟᱨ ᱢᱤᱫ ᱫᱷᱟᱣ ᱛᱟᱨᱯᱚᱨᱮ ᱦᱩᱲᱩᱞᱮ ᱨᱚᱦᱚᱭᱟ ᱦᱩᱲᱩ ᱨᱚᱦᱚᱭ ᱵᱟᱲᱟ ᱠᱟᱛᱮᱫ ᱢᱟᱱᱮ ᱥᱟᱦᱟᱨ ᱞᱮ ᱮᱢᱟᱜᱼᱟ ᱟᱨᱦᱚᱸ ᱦᱮᱲᱦᱮᱫ ᱟᱞᱮ ᱦᱮᱲᱦᱮᱫ ᱵᱟᱲᱟ ᱠᱟᱛᱮᱫ ᱛᱚ ᱛᱟᱦᱮᱸᱭᱮᱱᱟ ᱚᱱᱠᱟᱜᱮ ᱧᱮᱞ ᱵᱟᱲᱟᱭ ᱦᱩᱭᱩᱜᱼᱟ ᱛᱟᱨᱯᱚᱨᱮ ᱠᱷᱚᱡ ᱫᱟᱜ ᱠᱚ ᱛᱟᱵᱚᱜ ᱠᱟᱱᱟ ᱥᱮ ᱪᱤᱠᱟᱹᱜ ᱠᱟᱱᱟ ᱢᱟᱡᱷᱮ ᱢᱟᱡᱷᱮ ᱠᱷᱮᱛ ᱨᱮ ᱟᱨᱠᱤ ᱟᱹᱪᱩᱨᱚᱜ ᱦᱩᱭᱩᱜᱼᱟ ᱤᱱᱟᱹ ᱯᱚᱨᱮ ᱤᱱᱟᱹᱞᱮ ᱨᱟᱠᱟᱵᱟ ᱱᱚᱣᱟ ᱵᱚᱨᱥᱟ ᱦᱩᱲᱩᱞᱮ ᱨᱟᱠᱟᱵᱟ ᱤᱱᱟᱹ ᱯᱚᱨᱮ ᱟᱹᱞᱩ ᱞᱮ ᱪᱟᱥᱟ ᱟᱹᱞᱩ ᱦᱚᱸᱞᱮ ᱪᱟᱥᱟ ᱟᱹᱞᱩ ᱦᱚᱸᱞᱮ ᱟᱹᱜᱩᱭᱟ ᱟᱹᱞᱩ ᱯᱩᱱ ᱥᱮ ᱟᱴ ᱫᱚᱥ ᱫᱤᱱ ᱟᱹᱜᱩ ᱠᱟᱛᱮᱫ ᱛᱟᱦᱮᱱᱟ ᱠᱷᱮᱛᱨᱮ ᱥᱚᱨᱤ ᱠᱷᱮᱛ ᱨᱮᱫᱚ ᱵᱟᱝ ᱚᱲᱟᱜ ᱨᱮ ᱛᱟᱦᱮᱱᱟ ᱚᱲᱟᱜ ᱨᱮ ᱟᱹᱜᱩ ᱠᱟᱛᱮᱫ ᱥᱤᱛᱩᱝ ᱨᱮᱞᱮ ᱫᱚᱦᱚ ᱠᱟᱜᱼᱟ ᱚᱱᱟ ᱴᱮᱠ ᱩᱰᱩᱠᱚᱜᱼᱟ ᱚᱱᱟ ᱴᱮᱠ ᱩᱰᱩᱝ ᱠᱟᱛᱮᱫ ᱢᱚᱡᱽ ᱛᱮᱞᱮ ᱫᱚᱦᱚᱭᱟ ᱟᱨ ᱮᱱᱠᱷᱟᱡ ᱦᱟᱱᱛᱮ ᱠᱷᱮᱛ ᱵᱮᱱᱟᱣ ᱦᱚᱸᱞᱮ ᱮᱦᱚᱵᱚᱜᱼᱟ ᱠᱷᱮᱛ ᱞᱮ ᱥᱤ ᱦᱚᱪᱚᱭᱟ ᱢᱚᱡᱽ ᱜᱮ ᱢᱚᱡᱽ ᱜᱮ ᱠᱷᱮᱛ ᱞᱮ ᱵᱮᱱᱟᱣᱟ ᱟᱨ ᱚᱱᱟ ᱟᱨ ᱱᱚᱛᱮᱦᱚᱸ ᱠᱟᱹᱢᱤ ᱪᱟᱞᱟᱜᱼᱟ ᱟᱹᱞᱩ ᱞᱮ ᱜᱮᱫᱼᱟ ᱜᱮᱫ ᱟᱞᱮ ᱠᱩᱴᱤ ᱚᱠᱟ ᱴᱷᱮᱡ ᱚᱱᱟ ᱴᱮᱠ ᱢᱟᱱᱮ ᱩᱰᱩᱠ ᱠᱚᱜᱼᱟ ᱚᱱᱠᱟᱞᱮ ᱜᱮᱫ ᱵᱷᱮᱜᱟᱨᱼᱟ ᱟᱨ ᱢᱚᱡᱽ ᱜᱮᱞᱮ ᱫᱚᱦᱚᱭᱟ ᱵᱚᱥᱛᱟ ᱨᱮᱞᱮ ᱵᱷᱚᱨᱟᱣ ᱡᱟᱨᱣᱟᱭᱟ ᱵᱚᱥᱛᱟ ᱨᱮ ᱵᱟᱝ ᱨᱮᱦᱚᱸ ᱚᱛ ᱨᱮ ᱫᱚᱦᱚ ᱞᱮᱠᱷᱟᱡ ᱦᱚᱸ ᱢᱟᱱᱮ ᱵᱷᱟᱹᱞᱤ ᱚᱠᱟᱴᱟᱜ ᱵᱟᱝ ᱥᱮᱭᱟᱜᱼᱟ ᱚᱛ ᱨᱮ ᱫᱚᱦᱚ ᱞᱮᱠᱷᱟᱡ ᱫᱚ ᱟᱨ ᱵᱚᱥᱛᱟᱨᱮ ᱵᱷᱚᱨᱟᱣ ᱞᱮᱠᱷᱟᱡ ᱫᱚ ᱢᱟᱱᱮ ᱜᱷᱟᱞ ᱜᱷᱟᱞᱚᱜᱼᱟ ᱥᱮᱭᱟ ᱦᱩᱭ ᱫᱟᱲᱮᱭᱟᱜᱼᱟ ᱚᱱᱠᱟ ᱞᱮᱠᱟ ᱦᱚᱸᱞᱮ ᱠᱷᱮᱛ ᱦᱚᱸᱞᱮ ᱵᱮᱱᱟᱣᱟ ᱠᱷᱮᱛ ᱨᱮᱦᱚᱸ ᱢᱚᱡᱽ ᱜᱮᱞᱮ ᱥᱤᱭᱟ ᱟᱬᱜᱚᱢᱟ ᱟᱬᱜᱚᱢ ᱪᱤᱠᱟᱹᱲ ᱠᱟᱛᱮᱫ ᱢᱤᱫᱴᱮᱡ ᱴᱟᱱᱟ ᱦᱮᱱᱟᱜᱼᱟ ᱯᱮᱭᱟ ᱫᱟᱜᱽ ᱚᱱᱟᱞᱮ ᱴᱟᱱᱟᱣᱟ ᱚᱱᱟ ᱴᱟᱱᱟᱣ ᱵᱟᱲᱟ ᱠᱟᱛᱮᱫ ᱴᱟᱱᱟᱣ ᱟᱞᱮ ᱞᱟᱭᱤᱱ ᱵᱟᱭ ᱞᱟᱭᱤᱱ ᱞᱟᱭᱤᱱ ᱠᱟᱛᱮᱫ ᱢᱤᱫᱴᱮᱡ ᱪᱷᱚᱠ ᱞᱮ ᱵᱮᱱᱟᱣᱟ ᱠᱟᱴᱟ ᱫᱤᱭᱮ ᱡᱟᱛᱮ ᱫᱟᱜᱽ ᱧᱮᱞ ᱧᱟᱢᱚᱜ ᱰᱨᱮᱱ ᱠᱚ ᱫᱚᱦᱚᱭ ᱦᱩᱭᱩᱜᱼᱟ ᱛᱚ ᱚᱱᱟ ᱰᱨᱮᱱ ᱫᱚᱦᱚ ᱞᱮᱠᱟ ᱪᱷᱚᱠᱞᱮ ᱵᱮᱱᱟᱣᱟ ᱚᱱᱟ ᱪᱷᱚᱠ ᱵᱮᱱᱟᱣ ᱠᱟᱛᱮᱫ ᱚᱱᱟ ᱞᱟᱭᱤᱱ ᱞᱟᱭᱤᱱ ᱛᱮ ᱨᱚᱦᱚᱭ ᱤᱫᱤᱭᱟ ᱨᱚᱦᱚᱭ ᱤᱫᱤ ᱠᱟᱛᱮᱫ ᱵᱮᱥ ᱠᱩᱲᱤ ᱯᱚᱸᱪᱤᱥ ᱫᱤᱱ ᱦᱟᱹᱨᱤᱡ ᱞᱟᱜᱟᱜᱼᱟ ᱥᱮ ᱢᱟᱥ ᱠᱷᱟᱱᱤᱠ ᱜᱮ ᱛᱟᱨᱯᱚᱨᱮ ᱡᱟᱱᱟᱢ ᱩᱰᱩᱠᱚᱜᱼᱟ ᱛᱷᱚᱲᱟ ᱛᱷᱚᱲᱟ ᱛᱟᱨᱯᱚᱨᱮ ᱚᱱᱟᱞᱮ ᱦᱟᱥᱟ ᱛᱮ ᱯᱩᱴ ᱠᱚ ᱦᱩᱭᱩᱜᱼᱟ ᱱᱤᱡᱮ ᱛᱮᱢᱟ ᱵᱟᱞᱮ ᱫᱟᱲᱮᱭᱟᱜ ᱯᱩᱴ ᱠᱚ ᱦᱩᱭᱩᱜᱼᱟ ᱛᱷᱚᱲᱟ ᱜᱟᱱ ᱠᱷᱟᱡ ᱫᱚ ᱱᱤᱡᱮ ᱛᱮ ᱟᱨ ᱰᱷᱮᱨ ᱠᱷᱟᱡ ᱫᱚ ᱯᱩᱴ ᱞᱟᱜᱟᱣ ᱠᱚ ᱦᱩᱭᱩᱜᱼᱟ ᱵᱟᱵᱟ ᱦᱚᱲ ᱠᱚᱲᱟ ᱯᱩᱴ ᱚᱱᱟ ᱯᱟᱭᱤᱯ ᱠᱩᱰᱤ ᱛᱮ ᱰᱨᱮᱱ ᱠᱚ ᱵᱮᱱᱟᱣᱟ ᱟᱨ ᱚᱱᱟ ᱰᱨᱮᱱ ᱛᱮ ᱢᱚᱡᱽ ᱜᱮᱠᱚ ᱯᱤᱰᱷᱟᱹᱭᱟ ᱟᱹᱰᱤ ᱢᱚᱡᱽ ᱜᱮᱠᱚ ᱯᱤᱰᱷᱟᱹᱭᱟ ᱟᱹᱰᱤ ᱢᱚᱡᱽᱜᱮ ᱧᱮᱞᱚᱜᱼᱟ ᱟᱨ ᱚᱱᱟ ᱯᱤᱰᱷᱟᱹ ᱯᱚᱨ ᱫᱚᱥᱟᱨ ᱛᱮᱥᱟᱨ ᱠᱷᱟᱡ ᱜᱮ ᱫᱟᱜ ᱵᱷᱚᱨᱟᱣ ᱟᱜ ᱦᱩᱭᱩᱜᱼᱟ ᱟᱨ ᱫᱟᱜ ᱵᱷᱚᱨᱟᱣ ᱠᱟᱛᱮᱫ ᱚᱱᱟ ᱫᱚ ᱩᱥᱟᱹᱨᱟ ᱛᱮ ᱵᱚᱞᱢᱟᱱ ᱩᱰᱩᱠᱚᱜᱼᱟ ᱡᱟᱱᱟᱢ ᱨᱩᱣᱟᱹᱲᱚᱜᱼᱟ ᱟᱨᱦᱚᱸ ᱢᱤᱫᱴᱮᱡ ᱠᱟᱛᱷᱟᱧ ᱢᱮᱱᱫᱟ ᱟᱹᱞᱩ ᱨᱮᱫᱚ ᱟᱭᱢᱟ ᱥᱟᱦᱟᱨ ᱜᱮ ᱫᱚᱨᱠᱟᱨᱚᱜᱼᱟ ᱟᱭᱢᱟ ᱠᱷᱚᱛ ᱞᱟᱜᱟᱜᱼᱟ ᱢᱟᱱᱮ ᱮᱠᱥᱮᱥ ᱵᱚᱞᱮ ᱛᱤᱱᱟᱹᱜ ᱡᱟᱹᱥᱛᱤᱢ ᱞᱟᱜᱟᱣᱟ ᱩᱱᱟᱹᱜ ᱜᱮ ᱯᱷᱚᱞᱚᱱ ᱡᱟᱹᱥᱛᱤᱧ ᱧᱟᱢᱟ ᱟᱨ ᱤᱱᱟᱹᱜ ᱜᱮ ᱫᱟᱨᱮ ᱠᱚᱦᱚᱸ ᱢᱳᱴᱟᱜᱼᱟ ᱡᱚ ᱦᱚᱸ ᱰᱷᱮᱨᱚᱜᱼᱟ ᱯᱷᱚᱞᱚᱱ ᱢᱟᱱᱮ ᱵᱮᱥᱤ ᱧᱟᱢᱚᱜᱼᱟ ᱚᱱᱠᱟ ᱞᱮᱠᱟᱜᱮ ᱤᱱᱟᱹ ᱯᱷᱚᱥᱚᱞ ᱧᱟᱢᱚᱜᱼᱟ ᱟᱨ ᱞᱟᱵᱷ ᱦᱚᱸ ᱦᱩᱭᱩᱜᱼᱟ ᱟᱹᱞᱩ ᱨᱮᱫᱚ ᱢᱮᱱᱠᱷᱟᱡ ᱦᱩᱲᱩ ᱨᱮᱫᱚ ᱩᱱᱟᱹᱜ ᱞᱟᱵᱷ ᱫᱚ ᱵᱟᱞᱮ ᱧᱟᱢᱟ ᱦᱩᱲᱩ ᱫᱚ ᱠᱚᱢᱜᱮ ᱢᱳᱴᱟᱢᱩᱴᱤ ᱟᱹᱰᱤ ᱵᱟᱹᱲᱤᱡ ᱦᱚᱸ ᱵᱟᱝ ᱟᱹᱰᱤ ᱢᱚᱡᱽ ᱦᱚᱸ ᱵᱟᱝ ᱢᱟᱱᱮ ᱦᱤᱥᱟᱹᱵ ᱨᱮᱱᱟᱜ ᱟᱨ ᱟᱹᱞᱩ ᱨᱮᱫᱚ ᱞᱟᱵᱷ ᱦᱩᱭ ᱞᱮᱱᱠᱷᱟᱡ ᱫᱚ ᱞᱟᱵᱷ ᱞᱮ ᱧᱟᱢᱟ ᱟᱨ ᱫᱟᱢ ᱢᱟᱱᱮ ᱵᱟᱡᱟᱨ ᱪᱮᱛᱟᱱ ᱨᱮ ᱰᱤᱯᱷᱟᱨᱮᱱᱥ ᱚᱱᱟᱫᱚ ᱵᱟᱡᱟᱨ ᱨᱮ ᱫᱟᱢ ᱛᱟᱦᱮᱸ ᱞᱮᱱᱠᱷᱟᱡ ᱞᱮ ᱞᱟᱵᱷᱼᱟ ᱟᱨ ᱵᱟᱝᱠᱷᱟᱡ ᱫᱚ ᱚᱱᱟ ᱦᱚᱸ ᱥᱚᱢᱚᱭ ᱚᱠᱛᱚ ᱨᱮᱫᱚ ᱞᱚᱥ ᱦᱩᱭᱩᱜ ᱜᱮᱭᱟ ᱟᱨ ᱟᱹᱞᱩ ᱪᱟᱥ ᱛᱟᱭᱚᱢ ᱫᱚ ᱟᱨᱦᱚᱸ ᱯᱟᱴᱞ ᱮᱨᱼᱟ ᱯᱟᱴ ᱦᱚᱸᱞᱮ ᱪᱟᱥᱼᱟ ᱯᱟᱴ ᱦᱚᱸ ᱯᱨᱚᱛᱷᱚᱢ ᱞᱮ ᱟᱹᱞᱩ ᱞᱮ ᱨᱟᱠᱟᱵᱼᱟ ᱟᱹᱞᱩ ᱨᱟᱠᱟᱵ ᱵᱟᱲᱟ ᱠᱟᱛᱮᱫ ᱟᱞᱮ ᱯᱨᱚᱛᱷᱚᱢ ᱞᱮ ᱥᱤᱭᱟ ᱴᱮᱠᱴᱟᱨ ᱛᱮ ᱫᱟᱜ ᱦᱚᱸ ᱪᱟᱥ ᱤᱭᱟᱹ ᱴᱷᱤᱠ ᱟᱞᱮ ᱟᱬᱜᱚᱢ ᱴᱷᱤᱠ ᱟᱞᱮ ᱟᱨ ᱚᱱᱠᱟᱛᱮ ᱞᱮ ᱮᱨᱼᱟ ᱤᱛᱟᱹ ᱞᱮ ᱪᱷᱤᱴᱟᱹᱣᱟ ᱛᱟᱨᱯᱚᱨᱮ ᱞᱮ ᱫᱟᱜ ᱟᱜᱼᱟ ᱫᱟᱜ ᱯᱚᱨᱮᱞᱮ ᱢᱟᱱᱮ ᱚᱱᱟᱫᱚ ᱡᱟᱱᱟᱢ ᱩᱰᱩᱠᱚᱜᱼᱟ ᱟᱹᱞᱩ ᱟᱹᱞᱩ ᱟᱨ ᱦᱩᱲᱩ ᱨᱮ ᱡᱮᱢᱚᱱ ᱦᱩᱭᱩᱜᱼᱟ ᱚᱱᱠᱟᱜᱮ ᱯᱟᱴ ᱨᱮᱦᱚᱸ ᱫᱟᱢ ᱛᱟᱦᱮᱸ ᱞᱮᱱᱠᱷᱟᱡ ᱫᱚ ᱢᱳᱴᱟᱢᱩᱴᱤ ᱫᱟᱢ ᱴᱷᱤᱠ ᱡᱚᱫᱤ ᱵᱟᱡᱟᱨ ᱛᱟᱦᱮᱸ ᱞᱮᱱᱠᱷᱟᱡ ᱴᱷᱤᱠ ᱜᱮᱞᱮ ᱢᱟᱱᱮ ᱞᱟᱵᱷ ᱦᱩᱭᱩᱜᱼᱟ ᱟᱨ ᱵᱟᱝᱠᱷᱟᱡ ᱫᱚ ᱵᱟᱝ ᱦᱩᱭᱩᱜᱼᱟ ᱚᱱᱠᱟ ᱞᱮᱠᱟᱜᱮ ᱱᱚᱣᱟ ᱯᱟᱴ ᱪᱟᱥ ᱨᱮᱦᱚᱸ ᱟᱹᱰᱤ ᱠᱷᱟᱹᱴᱟᱱᱤ ᱦᱮᱱᱟᱜᱼᱟ ᱟᱹᱰᱤ ᱯᱨᱚᱛᱷᱚᱢ ᱪᱟᱥ ᱠᱟᱛᱮᱫ ᱯᱟᱴᱷ ᱤᱭᱟᱹ ᱠᱟᱛᱮᱫ ᱳᱴᱟᱱᱟᱭ ᱦᱩᱭᱩᱜᱼᱟ ᱡᱟᱛᱮ ᱯᱟᱛᱞᱟ ᱦᱩᱭᱩᱜ ᱮᱸᱰᱮᱠᱷᱟᱡ ᱫᱟᱨᱮ ᱢᱳᱴᱟᱜᱼᱟ ᱟᱨ ᱯᱟᱴ ᱯᱷᱚᱞᱚᱱ ᱵᱮᱥᱤ ᱧᱟᱢᱚᱜᱼᱟ ᱯᱟᱴ ᱡᱚᱠᱷᱚᱱ ᱦᱟᱨᱟᱭᱮᱱᱟ ᱜᱮᱫ ᱟᱞᱮ ᱜᱮᱫ ᱠᱟᱛᱮᱫ ᱞᱮ